ᱯᱩᱨᱵᱚ ᱵᱚᱨᱫᱷᱚᱢᱟᱱ ᱦᱚᱱᱚᱛ ᱨᱮᱭᱟᱜ ᱦᱚᱭ ᱫᱟᱜ ᱫᱚ ᱟᱹᱰᱤᱜᱮ ᱵᱟᱹᱲᱤᱡ ᱜᱮᱭᱟ ᱦᱚᱭ ᱫᱟᱜ ᱡᱚᱠᱷᱚᱡ ᱚᱲᱟᱜ ᱫᱩᱣᱟᱹᱨ ᱨᱮᱭᱟᱜ ᱪᱟᱞᱟ ᱠᱚᱜᱼᱮ ᱚᱴᱟᱝ ᱤᱫᱤᱭᱟ ᱞᱟᱹᱴᱩ ᱞᱟᱹᱴᱩ ᱫᱟᱨᱮ ᱠᱚ ᱛᱟᱦᱮᱱ ᱠᱷᱟᱹᱛᱤᱨ ᱚᱱᱟ ᱫᱟᱨᱮ ᱞᱟᱭᱤᱱ ᱛᱟᱨ ᱠᱚᱭ ᱛᱚᱯᱟᱜᱟ ᱚᱱᱟ ᱞᱟᱭᱤᱱ ᱛᱟᱨ ᱛᱚᱯᱟᱜ ᱠᱷᱟᱹᱛᱤᱨ ᱟᱭᱢᱟ ᱪᱮᱬᱮ ᱪᱤᱯᱩᱲᱤ ᱠᱚ ᱜᱚᱡᱚᱜᱼᱟ ᱟᱨ ᱟᱨ ᱟᱭᱢᱟ ᱰᱟᱝᱨᱟ ᱢᱤᱦᱩ ᱠᱚᱡ ᱠᱚ ᱜᱚᱡᱚᱜᱼᱟ ᱟᱨ ᱚᱸᱰᱮ ᱛᱟᱦᱮᱱ ᱨᱤᱛᱩ ᱫᱚ ᱪᱮᱫ ᱞᱮᱠᱟ ᱡᱮᱢᱚᱱ ᱦᱳᱲᱳ ᱪᱟᱥ ᱥᱤᱡᱮᱱ ᱫᱚ ᱦᱳᱲᱳ ᱠᱚ ᱨᱚᱦᱚᱭᱟ ᱨᱮᱭᱟᱲ ᱫᱤᱱ ᱨᱮᱫᱚ ᱟᱹᱞᱩ ᱠᱚᱡ ᱛᱩᱲᱤ ᱠᱚᱡ ᱠᱚ ᱞᱟᱜᱟᱣᱟ ᱟᱨ ᱚᱱᱠᱟ ᱜᱮ ᱚᱠᱛᱚ ᱯᱟᱨᱚᱢ ᱡᱚᱠᱷᱚᱡ ᱨᱤᱛᱩ ᱠᱷᱚᱡ ᱦᱚᱸ ᱟᱭᱢᱟ ᱵᱚᱫᱚᱞ ᱟᱠᱟᱱᱟ ᱡᱮᱢᱚᱱ ᱦᱳᱲᱳ ᱨᱚᱦᱚᱭ ᱥᱤᱡᱮᱱ ᱨᱮᱫᱚ ᱚᱱᱠᱟ ᱵᱟᱝᱼᱮ ᱫᱟᱜ ᱮᱫᱟ ᱫᱟᱜ ᱟᱠᱟᱞ ᱠᱷᱟᱹᱛᱤᱨ ᱛᱮ ᱦᱳᱲᱳ ᱪᱟᱥ ᱢᱚᱡᱽ ᱛᱮ ᱵᱟᱝ ᱦᱩᱭᱩᱜ ᱠᱟᱱᱟ ᱟᱨ ᱨᱮᱭᱟᱲ ᱫᱤᱱ ᱨᱮ ᱫᱟᱜᱼᱮᱜ ᱠᱟᱱ ᱠᱷᱟᱹᱛᱤᱨ ᱡᱚᱛᱚ ᱦᱳᱲᱳ ᱱᱚᱥᱴᱚ ᱪᱟᱵᱟᱜ ᱠᱟᱱᱟ